ᱞᱟᱹᱭ ᱵᱤᱱ ᱟᱸᱡᱚᱢᱚᱜ ᱠᱟᱱᱟ ᱟᱨ ᱟᱵᱚᱣᱟᱜ ᱱᱚᱣᱟ ᱦᱚᱱᱚᱛ ᱨᱮ ᱥᱟᱱᱛᱟᱞᱤ ᱪᱤᱠᱤᱛᱮ ᱪᱟᱲᱦᱟᱣ ᱯᱟᱲᱦᱟᱣ ᱫᱚ ᱮᱛᱚᱦᱚᱵ ᱟᱠᱟᱱᱟ ᱟᱨ ᱜᱳᱴᱟ ᱤᱥᱠᱩᱞ ᱠᱚᱞᱮᱡᱽ ᱠᱚᱨᱮ ᱦᱚᱸ ᱯᱟᱲᱦᱟᱣ ᱪᱟᱞᱟᱜ ᱠᱟᱱ ᱜᱮᱭᱟ ᱟᱨ ᱯᱟᱲᱦᱟᱜ ᱟᱹᱵᱤᱱ ᱦᱳᱭ ᱦᱳᱭ ᱯᱟᱲᱦᱟᱣ ᱠᱚᱫᱚ ᱦᱟᱸᱜ ᱯᱟᱲᱦᱟᱣ ᱪᱟᱞᱟᱜ ᱠᱟᱱ ᱜᱮᱭᱟ ᱟᱨ ᱢᱤᱫᱴᱟᱱ ᱜᱟᱶᱛᱟ ᱱᱚᱜᱼᱚᱭ ᱮᱦᱚᱵ ᱠᱟᱜᱼᱟ ᱯᱟᱲᱦᱟᱣ ᱞᱟᱹᱜᱤᱫ ᱟᱫᱚ ᱚᱱᱟᱨᱮ ᱯᱟᱲᱦᱟᱣ ᱞᱟᱹᱜᱤᱫ ᱫᱚ ᱯᱨᱚᱛᱷᱚᱢ ᱨᱮᱡᱤᱥᱴᱨᱮᱥᱚᱱ ᱦᱩᱭᱩᱜᱼᱟ ᱟᱫᱚ ᱱᱚᱜᱼᱚᱭ ᱦᱟᱸᱜ ᱮᱦᱚᱵ ᱡᱟᱣᱨᱟ ᱟᱠᱟᱱᱟ ᱜᱟᱯᱟ ᱢᱮᱭᱟᱝ ᱠᱷᱚᱱ ᱦᱟᱸᱜ ᱨᱮᱡᱤᱥᱴᱨᱮᱥᱚᱱ ᱦᱩᱭᱩᱜ ᱞᱟᱹᱜᱤᱫ ᱦᱟᱸᱜ ᱟᱨᱚ ᱠᱤᱨᱤᱧ ᱫᱚ ᱰᱚᱠᱳᱢᱮᱱᱴᱥ ᱠᱚᱫᱚ ᱱᱚᱝᱠᱟ ᱞᱟᱜᱟᱜ ᱠᱟᱱᱟ ᱰᱚᱠᱳᱢᱮᱱᱴᱥ ᱯᱨᱚᱛᱷᱚᱢ ᱫᱚ ᱟᱹᱵᱤᱱᱟᱜ ᱞᱟᱜᱟᱜ ᱠᱟᱱᱟ ᱟᱫᱷᱟᱨ ᱠᱟᱨᱰ ᱵᱟᱨᱭᱟ ᱵᱟᱨ ᱠᱚᱯᱤ ᱯᱷᱳᱴᱳ ᱟᱨ ᱢᱮᱴᱨᱤᱠ ᱨᱮᱭᱟᱜ ᱢᱟᱨᱠᱥᱤᱴ ᱦᱳ ᱚᱱᱟ ᱠᱚᱜᱮ ᱞᱟᱜᱟᱜ ᱠᱟᱱᱟ ᱚᱱᱟ ᱨᱮᱡᱤᱥᱴᱨᱮᱥᱚᱱ ᱠᱚ ᱨᱮᱡᱤᱥᱴᱨᱮᱥᱚᱱ ᱦᱩᱭ ᱠᱟᱛᱮᱫ ᱟᱫᱚ ᱟᱹᱵᱤᱱ ᱠᱞᱟᱥ ᱵᱤᱱ ᱦᱮᱡ ᱫᱟᱲᱮᱭᱟᱜᱼᱟ ᱟᱥᱲᱟ ᱵᱤᱱ ᱦᱮᱡ ᱫᱟᱲᱮᱭᱟᱜᱼᱟ ᱟᱥᱲᱟ ᱟᱥᱲᱟ ᱫᱚ ᱪᱟᱞᱟᱜ ᱠᱟᱱᱟ ᱟᱹᱵᱤᱱᱟᱜ ᱥᱮᱛᱟᱜ ᱮᱭᱟᱭ ᱴᱟᱲᱟᱝ ᱠᱷᱚᱱ ᱟᱹᱭᱩᱵ ᱜᱮᱞ ᱢᱳᱴᱟᱢᱩᱴᱤ ᱵᱟᱹᱥᱭᱟᱹᱢ ᱢᱤᱫ ᱜᱮᱞ ᱢᱤᱫ ᱴᱟᱲᱟᱝ ᱫᱷᱟᱹᱵᱤᱡ ᱦᱟᱸᱜ ᱪᱟᱞᱟᱜ ᱠᱟᱱᱟ ᱟᱨ ᱱᱚᱣᱟᱨᱮ ᱥᱚᱯᱚᱦᱚᱫ ᱞᱮᱠᱟ ᱛᱮᱵᱤᱱ ᱧᱟᱢᱮᱫᱼᱟ ᱦᱟᱸᱜ ᱯᱚᱛᱚᱵᱽ ᱦᱟᱸᱜ ᱵᱤᱱ ᱧᱟᱢᱮᱫᱼᱟ ᱟᱨ ᱞᱟᱪᱷᱟ ᱛᱟᱹᱵᱤᱱ ᱫᱚ ᱟᱯᱟᱱ ᱟᱯᱤᱱᱟᱜ ᱜᱮ ᱦᱟᱸᱜ ᱞᱟᱪᱷᱟ ᱟᱨ ᱱᱚᱱᱚᱞ ᱫᱚ ᱦᱟᱸᱜ ᱟᱹᱵᱤᱱᱟᱜ ᱜᱮ ᱦᱳᱭ ᱦᱳᱭ ᱟᱥᱲᱟ ᱫᱚ ᱦᱟᱸᱜ ᱟᱹᱵᱤᱱᱟᱜ ᱱᱚᱰᱮ ᱜᱳᱲᱟᱭ ᱡᱩᱲᱤ ᱱᱟᱦᱟᱸᱜ ᱵᱤᱱ ᱴᱷᱤᱠᱟᱹᱭ ᱜᱮᱭᱟ ᱛᱚ ᱦᱳᱭ ᱦᱳᱭ ᱚᱸᱰᱮ ᱜᱮ ᱦᱟᱸᱜ ᱯᱟᱲᱦᱟᱣ ᱫᱚ ᱪᱟᱞᱟᱜ ᱠᱟᱱᱟ ᱟᱨᱚ ᱵᱤᱱ ᱦᱮᱡ ᱫᱟᱲᱮᱭᱟᱜᱼᱟ ᱦᱟᱸᱜ ᱚᱱᱠᱟ ᱥᱚᱢᱚᱭ ᱠᱚᱵᱤᱱ ᱴᱷᱤᱠᱟᱹ ᱧᱟᱢ ᱜᱚᱜ ᱠᱮᱫᱼᱟ ᱛᱚ